ᱤᱧᱟᱹᱜ ᱚᱲᱟᱜ ᱥᱩᱨ ᱥᱩᱯᱩᱨ ᱥᱟᱶᱟᱨ ᱫᱚᱦᱚᱭ ᱞᱟᱹᱜᱤᱫ ᱯᱩᱭᱞᱩ ᱛᱮᱫᱚ ᱚᱱᱟ ᱴᱚᱴᱷᱟ ᱥᱟᱯᱷᱟ ᱥᱟᱹᱯᱷᱤ ᱫᱚᱦᱚᱭ ᱦᱩᱭᱩ ᱟ ᱢᱮᱱ ᱫᱚ ᱛᱟᱸᱵᱟᱣ ᱫᱟᱜ ᱟᱨᱮᱡ ᱜᱤᱰᱤ ᱚᱱᱟ ᱛᱟᱵᱟᱣ ᱫᱟᱜ ᱛᱟᱦᱮᱸ ᱞᱮᱱ ᱠᱷᱟᱱ ᱥᱤᱠᱲᱤᱡᱽ ᱠᱚᱠᱚ ᱡᱟᱱᱟᱢᱚᱜ ᱟ ᱡᱟᱦᱟᱸ ᱛᱤ ᱟᱹᱰᱤ ᱞᱮᱠᱟᱱ ᱨᱚᱜᱽ ᱟᱡᱟᱨ ᱠᱚ ᱦᱩᱭᱩᱜ ᱟ ᱟᱨ ᱚᱛ ᱦᱟᱥᱟ ᱨᱮ ᱯᱟᱞᱟᱥᱴᱤᱠ ᱠᱚ ᱵᱟᱝ ᱜᱤᱰᱤ ᱥᱮ ᱦᱟᱞᱟᱝ ᱥᱟᱯᱷᱟ ᱯᱟᱞᱟᱥᱴᱤᱠ ᱥᱮ ᱟᱵᱚᱨᱡᱚᱱᱟ ᱛᱟᱦᱮᱸᱞᱮᱱ ᱠᱷᱟᱱ ᱫᱟᱨᱮ ᱱᱟᱹᱲᱤ ᱜᱩᱡᱩᱜ ᱟ ᱡᱟᱦᱟᱸ ᱫᱟᱨᱮ ᱱᱟᱹᱲᱤ ᱛᱮ ᱫᱚ ᱟᱵᱚ ᱡᱤᱣᱤᱣᱟᱱ ᱠᱚ ᱵᱟᱧᱪᱟᱣ ᱞᱟᱹᱜᱤᱫ ᱦᱚᱭ ᱦᱤᱥᱤᱫ ᱵᱚᱱ ᱧᱟᱢᱟ ᱚᱱᱟ ᱛᱟᱭᱱᱚᱢ ᱟᱹᱛᱩ ᱥᱟᱶᱟᱨ ᱞᱟᱹᱜᱤᱫ ᱟᱹᱛᱩ ᱨᱮ ᱯᱟᱹᱨᱣᱟᱹ ᱦᱟᱺᱰᱤ ᱵᱮᱣᱦᱟᱨ ᱵᱟᱨᱚᱱ ᱡᱟᱦᱟᱸ ᱛᱮ ᱟᱹᱛᱩ ᱨᱮ ᱦᱟᱺᱰᱤ ᱯᱟᱹᱨᱣᱟᱹ ᱧᱩ ᱠᱟᱛᱮᱫ ᱠᱟᱹᱭᱡᱟᱹ ᱠᱷᱟᱹᱯᱟᱹᱨᱤ ᱟᱞᱚ ᱦᱩᱭᱩᱜ ᱥᱟᱱᱛᱟᱲ ᱥᱟᱶᱛᱟ ᱨᱮ ᱚᱱᱠᱟ ᱠᱟᱹᱭᱡᱟᱹ ᱠᱷᱟᱹᱯᱟᱹᱨᱤ ᱟᱹᱰᱤ ᱡᱟᱹᱥᱛᱤ ᱧᱮᱞᱚᱜᱚᱜ ᱟ ᱚᱱᱟ ᱠᱚ ᱟᱹᱨᱤ ᱞᱮᱠᱟᱛᱮ ᱡᱚᱛᱷᱟᱛ ᱵᱤᱪᱟᱹᱨ ᱥᱟᱞᱟᱜ ᱥᱟᱞᱟ ᱜᱚᱴᱟᱜ ᱟ